ᱵᱟᱡᱟᱨ ᱨᱮᱭᱟᱜ ᱨᱮᱰᱤᱢᱮᱴ ᱠᱤᱪᱨᱤᱡ ᱫᱚ ᱟᱹᱰᱤ ᱜᱮ ᱮᱴᱟᱜ ᱠᱤᱪᱷᱩ ᱥᱩᱛᱟᱹᱢ ᱠᱚ ᱛᱮᱦᱚᱸ ᱠᱚ ᱜᱟᱞᱟᱝᱼᱮᱫ ᱜᱮᱭᱟ ᱟᱨ ᱱᱚᱣᱟ ᱫᱚ ᱛᱤ ᱛᱮ ᱜᱟᱞᱟᱝ ᱠᱤᱪᱨᱤᱡ ᱫᱚ ᱢᱟᱱᱮ ᱟᱨᱠᱤ ᱱᱤᱭᱟᱹ ᱛᱮᱜᱮ ᱱᱤᱭᱟᱹ ᱜᱮ ᱡᱮ ᱵᱷᱟᱜᱮ ᱫᱤᱠ ᱫᱚ ᱠᱟᱱ ᱛᱟᱭᱟ ᱡᱮ ᱟᱹᱰᱤ ᱜᱮ ᱢᱟᱱᱮ ᱠᱷᱟᱹᱴᱤ ᱥᱩᱛᱟᱹᱢ ᱛᱮ ᱱᱤᱭᱟᱹ ᱫᱚ ᱵᱮᱱᱟᱜᱼᱟ ᱟᱨ ᱱᱚᱣᱟ ᱫᱚ ᱢᱟᱱᱮ ᱟᱹᱰᱤ ᱢᱮᱦᱚᱱᱚᱛ ᱠᱟᱛᱮ ᱜᱮᱠᱚ ᱵᱮᱱᱟᱣᱟ ᱟᱨ ᱡᱟᱦᱟᱸ ᱫᱚ ᱚᱱᱟ ᱨᱤᱰᱤᱢᱮᱴ ᱠᱤᱪᱨᱤᱡ ᱫᱚ ᱟᱹᱰᱤ ᱛᱟᱲᱟᱛᱟᱹᱲᱤ ᱜᱮ ᱠᱚ ᱵᱮᱱᱟᱣ ᱥᱟᱹᱛᱟ ᱢᱮᱥᱤᱱ ᱫᱟᱨᱟᱭ ᱛᱮ ᱱᱤᱭᱟᱹ ᱫᱚ ᱠᱤᱱᱛᱩ ᱟᱢᱟᱜ ᱦᱟᱛᱮᱨ ᱨᱮᱭᱟᱜ ᱠᱟᱡᱽ ᱠᱟᱱᱟ ᱟᱢ ᱪᱮᱫ ᱞᱮᱠᱟ ᱴᱟᱭᱤᱢᱮᱢ ᱮᱢ ᱫᱟᱲᱮᱭᱟᱜᱼᱟ ᱚᱱᱟ ᱠᱤᱪᱨᱤᱡ ᱫᱚ ᱩᱱᱟᱹᱜ ᱜᱮ ᱵᱷᱟᱜᱮ ᱡᱩᱛ ᱢᱟᱱᱮ ᱛᱮᱭᱟᱨᱚᱜ ᱠᱟᱱ ᱛᱟᱢᱟ ᱟᱨ ᱚᱱᱟᱠᱚ ᱠᱷᱟᱹᱛᱤᱨ ᱛᱮᱜᱮ ᱦᱚᱨᱚᱜ ᱠᱚᱨᱮ ᱦᱚᱸ ᱥᱮ ᱱᱤᱭᱟᱹ ᱨᱮᱭᱟᱲ ᱫᱤᱱ ᱠᱚᱨᱮ ᱦᱚᱸ ᱟᱹᱰᱤ ᱢᱚᱡᱽ ᱟᱹᱰᱤ ᱢᱚᱡᱽ ᱟᱹᱭᱠᱟᱣᱚᱜ ᱠᱟᱱᱟ ᱦᱚᱨᱚᱜ ᱨᱮᱦᱚᱸ ᱟᱹᱰᱤ ᱩᱨᱜᱩᱢ ᱜᱮ ᱥᱮ ᱟᱹᱰᱤ ᱞᱩᱜᱩᱫ ᱜᱮ ᱵᱩᱡᱷᱟᱹᱜᱼᱟ ᱟᱨ ᱱᱚᱣᱟ ᱨᱮᱰᱤᱢᱮᱴ ᱠᱤᱪᱨᱤᱡ ᱫᱚ ᱮᱠᱮᱱ ᱯᱟᱛᱞᱟ ᱯᱤᱝᱯᱤᱝᱮ ᱴᱟᱭᱤᱯ ᱨᱮᱭᱟᱜ ᱠᱤᱪᱨᱤᱡ ᱠᱚ ᱵᱮᱱᱟᱣᱟ ᱡᱟᱦᱟᱸ ᱫᱚ ᱮᱠᱟᱞ ᱦᱚᱨᱚᱜ ᱛᱮᱦᱚᱸ ᱢᱚᱡᱽ ᱜᱮ ᱵᱟᱝ ᱵᱩᱡᱷᱟᱹᱜᱼᱟ ᱟᱨ ᱚᱱᱠᱟᱱ ᱢᱚᱡᱽ ᱜᱮ ᱵᱟᱝ ᱵᱩᱡᱷᱟᱹᱜᱼᱟ ᱟᱨ ᱪᱮᱠᱟ ᱛᱮᱦᱚᱸ ᱦᱚᱨᱚᱜ ᱨᱮᱭᱟᱜ ᱥᱟᱱᱟ ᱦᱚᱸ ᱮᱠᱴᱩ ᱵᱟᱝᱜᱮ ᱴᱷᱤᱠ ᱵᱩᱡᱷᱟᱹᱜᱼᱟ ᱟᱨ ᱱᱚᱣᱟ ᱛᱤ ᱛᱮ ᱵᱮᱱᱟᱣ ᱠᱤᱪᱨᱤᱡ ᱫᱚ ᱮᱢᱚᱱ ᱠᱟᱱᱟ ᱡᱮ ᱟᱢ ᱡᱚᱴᱮᱫ ᱥᱟᱶ ᱛᱮᱜᱮ ᱱᱚᱣᱟ ᱠᱤᱪᱨᱤᱡ ᱟᱹᱰᱤ ᱢᱚᱡᱽ ᱜᱮ ᱛᱩᱱᱩᱢ ᱛᱮᱦᱚᱢ ᱟᱹᱭᱠᱟᱹᱣᱟ ᱞᱩᱜᱩᱫ ᱯᱟᱲᱟ ᱟᱨ ᱚᱱᱟ ᱦᱚᱲᱚᱜ ᱨᱮᱦᱚᱸ ᱞᱩᱜᱩᱫ ᱜᱮᱢ ᱟᱹᱭᱠᱟᱹᱣᱟ ᱟᱨ ᱱᱚᱣᱟ ᱩᱫ ᱨᱮᱭᱟᱲ ᱫᱤᱱ ᱦᱚᱸ ᱡᱟᱦᱟᱸ ᱴᱟᱝ ᱦᱟᱝ ᱫᱟᱲᱭᱟᱹ ᱠᱤᱪᱨᱤᱡ ᱮ ᱵᱮᱱᱟᱣᱟ ᱥᱮ ᱚᱱᱟ ᱫᱚ ᱟᱹᱰᱤ ᱢᱚᱡᱽ ᱦᱚᱨᱚᱜ ᱨᱮ ᱟᱹᱰᱤ ᱢᱚᱡᱽ ᱞᱚᱞᱚ ᱜᱮ ᱟᱹᱭᱠᱟᱹᱜᱼᱟ ᱨᱮᱭᱟᱲ ᱦᱚᱸ ᱵᱟᱝ ᱨᱮᱭᱟᱲᱟ ᱚᱱᱟᱛᱮ ᱡᱚᱛᱚ ᱦᱚᱲ ᱜᱮ ᱟᱹᱰᱤ ᱜᱮ ᱢᱟᱱᱮ ᱛᱤ ᱛᱮ ᱥᱮᱞᱟᱭᱟᱱ ᱠᱤᱪᱨᱤᱡ ᱜᱮ ᱟᱹᱰᱤ ᱟᱸᱴ ᱠᱚ ᱠᱩᱥᱤᱭᱟᱜᱼᱟ ᱟᱨ ᱚᱱᱟ ᱠᱚᱜᱮ ᱟᱹᱰᱤ ᱡᱳᱨ ᱦᱟᱛᱟᱣ ᱥᱟᱱᱟ ᱠᱚᱣᱟ ᱢᱮᱱᱠᱷᱟᱱ ᱡᱩᱫᱤ ᱵᱟᱝ ᱧᱟᱢᱚᱜ ᱠᱷᱟᱱ ᱚᱱᱟ ᱨᱮᱭᱟᱜ ᱩᱯᱟᱹᱭ ᱫᱚ ᱪᱮᱫ ᱦᱩᱭ ᱫᱟᱲᱮᱭᱟᱜᱼᱟ ᱠᱤᱱᱛᱩ ᱪᱮᱥᱴᱟᱭᱟᱠᱚ ᱛᱤ ᱛᱮ ᱵᱮᱱᱟᱣ ᱠᱤᱪᱨᱤᱡ ᱡᱟᱦᱟᱸ ᱛᱮ ᱞᱩᱜᱩᱫᱼᱞᱩᱜᱩᱫ ᱟᱹᱭᱠᱟᱹᱜᱼᱟ ᱚᱱᱟ ᱠᱤᱪᱨᱤᱡ ᱜᱮ ᱡᱮᱱᱚ ᱠᱚ ᱦᱚᱨᱚᱜᱽ ᱢᱟ